ᱥᱟᱫᱷᱟᱨᱚᱱᱚᱛᱚ ᱟᱵᱚ ᱚᱲᱟᱜ ᱠᱚᱨᱮ ᱜᱮᱰᱮ ᱥᱤᱢᱵᱚ ᱟᱹᱥᱩᱞᱵᱟᱲᱟ ᱠᱚ ᱜᱮᱭᱟ ᱟᱫᱚ ᱱᱩᱠᱩᱫᱚ ᱪᱮᱬᱮ ᱞᱮᱠᱟᱱᱟᱠᱚ ᱵᱟᱨᱭᱟ ᱠᱟᱴᱟ ᱢᱮᱱᱟᱜ ᱛᱟᱠᱚᱣᱟ ᱯᱷᱟᱹᱠᱬᱟᱹᱜ ᱢᱮᱱᱟᱜ ᱛᱟᱠᱚᱣᱟ ᱟᱫᱚ ᱥᱤᱢ ᱟᱨ ᱜᱮᱰᱮᱫᱚ ᱪᱮᱬᱮ ᱞᱮᱠᱟᱫᱚ ᱵᱟᱠᱚ ᱩᱰᱟᱹᱜᱼᱟ ᱱᱩᱠᱩᱫᱚ ᱛᱷᱚᱲᱟ ᱛᱷᱚᱲᱟᱠᱚ ᱩᱰᱟᱹᱣ ᱫᱟᱲᱮᱭᱟᱜ ᱜᱮᱭᱟ ᱟᱨ ᱜᱮᱰᱮᱫᱚ ᱫᱟᱜᱨᱮᱠᱚ ᱵᱮᱥᱤᱠᱟᱭᱛᱮᱠᱚ ᱛᱮᱦᱮᱱᱟ ᱫᱟᱜᱨᱮᱠᱚ ᱟᱹᱛᱤᱧᱟ ᱟᱫᱚ ᱱᱩᱠᱩᱫᱚ ᱟᱵᱚ ᱚᱲᱟᱜᱨᱮᱵᱚᱱ ᱟᱹᱥᱩᱞ ᱫᱟᱲᱮᱭᱠᱚᱣᱟ ᱱᱩᱠᱩᱫᱚ ᱵᱤᱞᱤᱭᱟᱠᱚ ᱵᱤᱞᱤ ᱠᱟᱛᱮᱫᱠᱚ ᱦᱚᱯᱚᱱᱟ ᱟᱨ ᱯᱳᱞᱴᱨᱤᱫᱚ ᱟᱹᱥᱩᱞ ᱟᱨᱦᱚᱸ ᱠᱷᱟᱢᱟᱨ ᱞᱮᱠᱷᱟᱱᱫᱚ ᱯᱳᱞᱴᱨᱤ ᱠᱷᱟᱢᱟᱨ ᱨᱮᱫᱚ ᱟᱨᱦᱚᱸ ᱵᱮᱥᱤᱠᱟᱭᱛᱮ ᱞᱟᱵᱷ ᱢᱮᱱᱟᱜᱼᱟ ᱚᱱᱟᱫᱚ ᱛᱷᱚᱲᱟᱜᱟᱱ ᱚᱨᱛᱷᱚ ᱞᱟᱜᱟᱼᱟ ᱚᱱᱟᱠᱚ ᱞᱟᱹᱜᱤᱫ ᱫᱚ ᱯᱩᱸᱡᱤ ᱞᱟᱜᱟᱣᱧᱚᱜᱚᱜᱼᱟ ᱛᱟᱞᱦᱮ ᱵᱮᱵᱽᱥᱟ ᱞᱮᱠᱷᱟᱡᱫᱚ ᱞᱟᱹᱜᱩ ᱦᱩᱭᱩᱜᱼᱟ ᱟᱨ ᱯᱳᱞᱴᱨᱤ ᱵᱮᱵᱽᱥᱟ ᱨᱮᱫᱚ ᱟᱭᱢᱟ ᱢᱟᱱᱮ ᱵᱟᱡᱟᱨ ᱥᱚᱸᱜᱮᱡ ᱡᱳᱜᱟᱡᱳᱜᱽ ᱫᱚᱦᱚᱭ ᱦᱩᱭᱩᱜᱼᱟ ᱡᱮᱱᱚ ᱩᱱᱠᱚ ᱡᱤᱭᱟᱹᱞᱤ ᱪᱟᱥ ᱠᱟᱛᱮᱫ ᱟᱹᱠᱷᱨᱤᱧ ᱨᱮᱱᱟᱜ ᱱᱟᱯᱟᱭ ᱵᱮᱵᱚᱥᱛᱟ ᱛᱟᱦᱮᱱᱟ ᱛᱟᱦᱚᱞᱮ ᱠᱷᱟᱱᱫᱚ ᱟᱹᱰᱤ ᱵᱮᱥᱴ ᱦᱩᱭᱩᱜᱚᱜᱼᱟ